ᱦᱳᱭ ᱢᱮᱱᱟᱜ ᱜᱮᱭᱟ ᱪᱟᱸᱭᱵᱟᱥᱟ ᱚᱸᱰᱮ ᱟᱹᱰᱤ ᱢᱟᱨᱟᱝ ᱡᱟᱭᱜᱟ ᱠᱟᱱᱟ ᱢᱟᱢᱮ ᱵᱟᱡᱟᱨ ᱠᱟᱱᱟ ᱢᱮᱱᱠᱟᱜ ᱢᱮ ᱟᱨ ᱚᱸᱰᱮ ᱢᱮᱱᱟᱜᱼᱟ ᱯᱟᱨᱠ ᱠᱚ ᱡᱟᱦᱟᱸᱞᱮᱠᱟ ᱟᱢ ᱫᱟᱬᱟᱱ ᱪᱟᱞᱟᱜ ᱥᱟᱱᱟᱭᱮᱫ ᱢᱮᱭᱟ ᱯᱮᱭᱟ ᱜᱟᱱ ᱢᱮᱱᱟᱜᱼᱟ ᱠᱟᱹᱪᱟᱹᱨᱤ ᱛᱟᱞᱟᱵᱽᱵᱚ ᱫᱟᱫᱟ ᱫᱟᱫᱤ ᱯᱟᱨᱠ ᱟᱨ ᱨᱩᱱᱴᱟᱹ ᱜᱟᱨᱰᱮᱱ ᱟᱢ ᱚᱱᱟ ᱡᱟᱭᱜᱟᱢ ᱧᱮᱞ ᱫᱟᱲᱮᱭᱟᱜᱼᱟ ᱚᱸᱰᱮ ᱟᱹᱰᱤ ᱱᱟᱯᱟᱭ ᱱᱟᱯᱟᱭ ᱢᱮᱱᱟᱜᱼᱟ ᱠᱷᱮᱹᱞ ᱡᱚᱝᱟᱜ ᱠᱚ ᱢᱮᱱᱟᱜᱼᱟ ᱜᱤᱫᱽᱨᱟᱹ ᱞᱟᱹᱜᱤᱫ ᱛᱮ ᱟᱨ ᱚᱸᱰᱮ ᱵᱳᱴ ᱠᱚ ᱢᱮᱱᱟᱜᱼᱟ ᱢᱟᱱᱮ ᱟᱦᱟᱨ ᱞᱮᱠᱟ ᱢᱮᱱᱟᱜᱼᱟ ᱱᱟᱜ ᱟᱨ ᱚᱸᱰᱮ ᱵᱳᱴ ᱠᱚᱠᱚ ᱢᱮᱱᱟᱜᱼᱟ ᱟᱢ ᱚᱸᱰᱮᱢ ᱪᱟᱞᱟᱣ ᱫᱟᱲᱮᱭᱟᱜᱼᱟ ᱟᱨ ᱫᱩᱲᱩᱵᱽ ᱠᱟᱛᱮᱫ ᱚᱱᱟ ᱱᱚᱡᱚᱨᱮᱢ ᱧᱮᱞ ᱫᱟᱲᱮᱭᱟᱜᱼᱟ ᱟᱹᱰᱤ ᱪᱮᱦᱨᱟ ᱢᱮᱱᱟᱜᱼᱟ ᱟᱨ ᱨᱩᱱᱴᱟ ᱜᱟᱨᱰᱮᱱ ᱨᱮᱭᱟᱜ ᱫᱚ ᱚᱸᱰᱮ ᱫᱚ ᱟᱹᱰᱤ ᱪᱮᱦᱨᱟ ᱢᱮᱱᱟᱜᱼᱟ ᱢᱟᱱᱮ ᱯᱩᱨᱟᱹ ᱢᱚᱭᱫᱟᱱ ᱠᱟᱱᱟ ᱟᱨ ᱫᱟᱨᱮ ᱠᱚ ᱯᱩᱨᱟᱹ ᱩᱥᱩᱞ ᱩᱥᱩᱞᱟᱜ ᱠᱚ ᱨᱚᱦᱚᱭᱟᱠᱟᱫᱼᱟ ᱟᱨ ᱯᱩᱨᱟᱹ ᱦᱟᱹᱨᱭᱟᱹᱲ ᱜᱮ ᱧᱮᱞᱚᱜᱼᱟ ᱟᱨ ᱵᱟᱦᱟ ᱠᱚ ᱜᱚᱴᱟ ᱠᱚ ᱨᱚᱦᱚᱭᱟᱠᱟᱫᱼᱟ ᱟᱨ ᱫᱟᱜ ᱠᱚ ᱟᱹᱰᱤ ᱪᱮᱦᱨᱟ ᱯᱤᱪᱠᱟᱹᱨᱚᱜᱼᱟ ᱚᱸᱰᱮ ᱠᱷᱚᱱᱟᱜ ᱟᱢ ᱵᱟᱭ ᱥᱟᱦᱟᱜ ᱥᱟᱱᱟᱢᱟ ᱟᱢ ᱫᱚᱢ ᱢᱮᱱᱟ ᱠᱤ ᱚᱸᱰᱮ ᱜᱮ ᱤᱧ ᱫᱚ ᱵᱟᱠᱷᱟᱱᱤᱧ ᱛᱟᱦᱮᱱᱟ ᱟᱨ ᱫᱟᱫᱟ ᱫᱟᱫᱤ ᱯᱟᱨᱠ ᱨᱮᱦᱚᱸ ᱚᱸᱰᱮ ᱦᱚᱸ ᱟᱹᱰᱤ ᱱᱟᱯᱟᱭ ᱫᱩᱲᱩᱵᱟᱜ ᱠᱚ ᱵᱮᱱᱟᱣᱟᱠᱟᱫᱼᱟ ᱚᱸᱰᱮ ᱦᱚᱸ ᱟᱢᱮᱢ ᱪᱟᱞᱟᱣ ᱫᱟᱲᱮᱭᱟᱜᱼᱟ ᱟᱨ ᱡᱟᱹᱥᱛᱤ ᱦᱚᱸ ᱵᱟᱭ ᱡᱷᱟᱹᱞᱟ ᱡᱷᱟᱹᱞ ᱦᱚᱸ ᱥᱩᱨ ᱜᱮᱭᱟ ᱟᱨ ᱚᱱᱟ ᱫᱚ ᱢᱮᱱᱨᱳᱰ ᱨᱮᱜᱮ ᱢᱮᱱᱟᱜᱼᱟ ᱟᱢ ᱢᱮᱱᱟᱢ ᱱᱤᱛᱳᱜᱼᱤᱧ ᱪᱟᱞᱟᱜᱼᱟ ᱛᱚ ᱟᱢ ᱱᱤᱛᱳᱜᱼᱮᱢ ᱪᱟᱞᱟᱣ ᱫᱟᱲᱮᱭᱟᱜ ᱜᱮᱭᱟ ᱜᱟᱹᱰᱤ ᱠᱚᱨᱮᱱᱟᱜ ᱫᱚ ᱠᱳᱱᱳ ᱚᱥᱩᱵᱤᱫᱷᱟ ᱫᱚ ᱵᱟᱹᱱᱩᱜᱼᱟᱹᱱᱤᱡᱽ ᱚᱸᱰᱮ ᱫᱚ ᱥᱟᱨᱟ ᱠᱷᱚᱱᱟᱜ ᱜᱮ ᱦᱤᱡᱩᱜ ᱥᱮᱱᱚᱜᱼᱟ ᱛᱚ ᱟᱢ ᱵᱟᱥ ᱠᱚᱛᱮ ᱦᱚᱸᱢ ᱪᱟᱞᱟᱣ ᱫᱟᱲᱮᱭᱟᱜᱼᱟ ᱟᱨ ᱟᱢᱟᱜ ᱢᱮᱱᱟᱜ ᱠᱷᱟᱱ ᱫᱚ ᱚᱱᱟ ᱛᱮᱦᱚᱸᱢ ᱪᱟᱞᱟᱣ ᱫᱟᱲᱮᱭᱟᱜ ᱜᱮᱭᱟ ᱛᱚ ᱚᱸᱰᱮ ᱜᱮ ᱟᱹᱰᱤ ᱱᱟᱯᱟᱭ ᱯᱟᱨᱠ ᱠᱟᱱᱟ ᱤᱧᱦᱩᱧ ᱪᱟᱞᱟᱣ ᱦᱮᱡᱽ ᱠᱟᱱᱟ ᱧᱮᱞᱟᱠᱟᱫ ᱜᱤᱭᱟᱹᱧ ᱪᱟᱹᱭᱵᱟᱥᱟ ᱵᱟᱡᱟᱨ